ᱦᱮᱸ ᱦᱮᱞᱳ ᱚᱠᱚᱭᱴᱟᱜ ᱪᱚ ᱚᱠᱟᱨᱮ ᱦᱮᱸ ᱢᱤᱱᱚᱛᱤ ᱠᱟᱱ ᱜᱤᱭᱟᱹᱧ ᱚ ᱟᱢ ᱫᱚ ᱦᱩᱲᱩ ᱠᱤᱨᱤᱧ ᱵᱟᱞᱟ ᱠᱟᱱᱟᱢ ᱛᱟᱞᱦᱮ ᱚ ᱱᱚᱸᱰᱮ ᱫᱚ ᱦᱩᱲᱩ ᱫᱚ ᱡᱚᱛᱚ ᱦᱩᱲᱩ ᱜᱮ ᱦᱮᱱᱟᱜᱼᱟ ᱫᱟᱜ ᱤᱭᱟᱹ ᱥᱚᱨᱱᱟ ᱜᱩᱲᱜᱩᱲᱤ ᱠᱷᱤᱪᱩᱨ ᱪᱩᱲᱤ ᱜᱚᱰᱨᱟ ᱟᱹᱜᱩ ᱫᱚ ᱡᱚᱛᱚ ᱦᱩᱲᱩ ᱜᱮᱠᱚ ᱟᱹᱜᱩᱭᱫᱟ ᱟᱫᱚ ᱱᱮᱥ ᱫᱚ ᱚᱱᱠᱟ ᱦᱩᱲᱩ ᱩᱱᱟᱹᱜ ᱰᱷᱮᱨ ᱫᱚ ᱵᱟᱹᱱᱩᱜᱼᱟ ᱦᱚᱸᱜᱼᱚᱭ ᱟᱵᱚ ᱥᱮᱫ ᱢᱟ ᱟᱠᱟᱞ ᱠᱮᱫ ᱤᱭᱟᱹ ᱛᱮ ᱵᱟᱨ ᱵᱚᱪᱷᱚᱨ ᱪᱟᱥ ᱵᱟᱝ ᱦᱩᱭ ᱞᱮᱱ ᱟᱫᱚ ᱚᱱᱟᱛᱮ ᱟᱹᱰᱤ ᱰᱷᱮᱨ ᱦᱩᱲᱩ ᱫᱚ ᱵᱟᱹᱱᱩᱜᱼᱟ ᱟᱨ ᱞᱟᱦᱟ ᱛᱮᱭᱟᱜ ᱢᱟ ᱟᱹᱠᱷᱨᱤᱧ ᱵᱟᱲᱟ ᱠᱤᱫᱟᱹᱭᱟᱹᱧ ᱜᱟᱹᱰᱤ ᱠᱚ ᱟᱹᱜᱩ ᱫᱟᱨᱟ ᱞᱮᱫᱟ ᱟᱨ ᱠᱤᱨᱤᱧ ᱦᱚᱸ ᱮᱱᱛᱮᱫ ᱪᱟᱥᱵᱟᱥ ᱵᱟᱝᱛᱮ ᱡᱚᱢ ᱞᱟᱹᱜᱤᱫ ᱦᱚᱸ ᱦᱚᱲ ᱠᱤᱨᱤᱧᱫᱟ ᱟᱹᱛᱳ ᱦᱚᱲ ᱠᱚᱦᱚᱸ ᱚᱱᱟᱛᱮ ᱟᱹᱰᱤ ᱡᱟᱹᱥᱛᱤ ᱦᱩᱲᱩ ᱫᱚ ᱵᱟᱝ ᱛᱟᱦᱮᱱᱚᱜ ᱠᱟᱱᱟ ᱛᱟᱦᱮᱸ ᱫᱚ ᱟᱫᱚ ᱛᱤᱱᱟᱹᱜ ᱜᱟᱱ ᱵᱚᱞᱮᱢ ᱡᱟᱹᱨᱩᱲ ᱠᱚᱜᱼᱟ ᱟᱫᱚ ᱚᱱᱟ ᱜᱮ ᱞᱟᱹᱭ ᱢᱮ ᱚ ᱛᱤᱱ ᱠᱩᱭᱱᱴᱮᱹᱞ ᱜᱟᱱ ᱚ ᱵᱟᱭᱤᱥ ᱥᱚ ᱴᱟᱠᱟ ᱛᱮᱭᱤᱥ ᱥᱚ ᱴᱟᱠᱟ ᱠᱩᱭᱱᱴᱮᱹᱞ ᱚᱱᱠᱟᱧ ᱟᱹᱠᱷᱨᱤᱧ ᱫᱟ ᱡᱟ ᱨᱮᱹᱴ ᱪᱟᱞᱟᱜ ᱠᱟᱱᱟ ᱤᱱᱠᱟᱹ ᱜᱤᱧ ᱟᱹᱠᱷᱨᱤᱧᱟ ᱪᱮᱫᱟᱜ ᱰᱷᱮᱹᱨᱤᱧ ᱠᱚᱢ ᱵᱤᱥᱤ ᱵᱟᱹᱧ ᱞᱟᱹᱭᱟ ᱡᱟ ᱨᱮᱹᱴ ᱪᱟᱞᱟᱜ ᱠᱟᱱᱟ ᱟᱵᱩ ᱥᱮᱫ ᱨᱮ ᱤᱱᱟᱹ ᱨᱮᱹᱴ ᱜᱮ ᱟᱨ ᱱᱚᱸᱜᱼᱚᱭ ᱮᱱᱛᱮᱫ ᱦᱚᱞᱟ ᱢᱟᱫᱷᱮᱨ ᱠᱚ ᱤᱫᱤ ᱵᱟᱲᱟ ᱠᱮᱫᱟ ᱩᱝᱠᱩ ᱦᱚᱸ ᱱᱤᱭᱟᱹ ᱨᱮᱹᱴ ᱛᱮᱜᱤᱧ ᱮᱢᱟᱜ ᱠᱚᱣᱟ ᱟᱨ ᱱᱤᱭᱟᱹ ᱨᱮᱹᱴ ᱜᱮ ᱪᱟᱞᱟᱜ ᱠᱟᱱᱟ ᱟᱫᱚ ᱱᱤᱭᱟᱹ ᱨᱮᱹᱴ ᱛᱮᱜᱮ ᱟᱢᱦᱚᱧ ᱮᱢᱟᱢᱟ ᱚ ᱜᱟᱹᱰᱤ ᱫᱚ ᱤᱧᱟᱹᱜ ᱫᱚ ᱵᱟᱹᱱᱩ ᱛᱤᱧᱟᱹ ᱟᱫᱚ ᱤᱧ ᱱᱚᱸᱰᱮ ᱟᱲᱚᱛ ᱵᱟᱞᱟ ᱠᱟᱹᱱᱟᱹᱧ ᱟᱫᱚ ᱱᱚᱰᱮ ᱟᱞᱮ ᱥᱩᱨ ᱠᱚᱨᱮ ᱦᱮᱱᱟᱜᱼᱟ ᱜᱟᱹᱰᱤ ᱟᱫᱚ ᱩᱝᱠᱩ ᱴᱷᱮᱱ ᱜᱤᱧ ᱠᱚᱱᱴᱮᱠᱟᱢᱟ ᱩᱱᱠᱩ ᱴᱷᱮᱱ ᱜᱤᱧ ᱠᱚᱱᱴᱮᱠᱴ ᱵᱟᱲᱟᱣ ᱠᱟᱜᱼᱟ ᱡᱟᱦᱟᱸᱭ ᱫᱚ ᱦᱩᱲᱩ ᱦᱟᱛᱟᱣ ᱠᱚ ᱦᱤᱡᱩᱜᱼᱟ ᱟᱫᱚ ᱩᱱᱠᱩ ᱫᱚ ᱟᱫᱚᱢ ᱫᱚ ᱱᱤᱡᱮᱨᱟᱜ ᱜᱟᱹᱰᱤ ᱛᱮᱠᱚ ᱦᱤᱡᱩᱜᱼᱟ ᱱᱤᱡᱮᱨᱟᱜ ᱜᱟᱹᱰᱤ ᱥᱮ ᱵᱷᱟᱲᱟ ᱠᱟᱛᱮᱫ ᱠᱚ ᱟᱹᱜᱩᱭᱟ ᱵᱚᱞᱮ ᱤᱫᱤᱭᱟᱠᱚ ᱟᱨ ᱚᱠᱚᱭ ᱠᱚ ᱵᱷᱟᱲᱟ ᱛᱮ ᱵᱟᱠᱚ ᱧᱟᱢ ᱫᱟᱲᱮᱭᱟᱜᱼᱟ ᱩᱱᱠᱩ ᱫᱚ ᱤᱧᱜᱤᱧ ᱠᱚᱱᱴᱮᱠᱟᱠᱚ ᱠᱟᱱᱟ ᱜᱟᱹᱰᱤ ᱟᱨ ᱚᱱᱟ ᱜᱟᱹᱰᱤ ᱨᱮᱜᱮ ᱞᱟᱫᱮ ᱠᱟᱛᱮᱫ ᱠᱚ ᱤᱫᱤᱭᱫᱟ ᱟᱫᱚ ᱡᱩᱫᱤ ᱟᱢᱮᱢ ᱢᱮᱱ ᱠᱷᱟᱱ ᱜᱟᱹᱰᱤᱧ ᱧᱟᱢ ᱢᱟᱢᱟ ᱛᱟᱦᱞᱮᱧ ᱧᱟᱢ ᱢᱟᱢᱟ ᱵᱷᱟᱲᱟᱢ ᱮᱢᱟ ᱟᱨᱮᱢ ᱤᱫᱤᱭᱟ ᱦᱮᱸ ᱦᱮᱸ ᱚᱱᱟ ᱢᱟ ᱦᱮᱸ ᱚᱱᱟᱢᱟ ᱴᱷᱤᱠ ᱠᱟᱛᱷᱟ ᱜᱮᱢ ᱞᱟᱹᱭᱮᱫ ᱠᱟᱱ ᱱᱤᱭᱟᱹ ᱟᱠᱟᱞ ᱥᱟᱶᱟᱭ ᱨᱮ ᱮᱱᱛᱮᱫ ᱡᱟᱦᱟᱱ ᱠᱟᱛᱮᱫ ᱵᱟᱝ ᱡᱟᱦᱟᱱ ᱠᱟᱛᱮᱫ ᱦᱚᱸ ᱡᱚᱢ ᱛᱷᱚ ᱦᱩᱭᱩᱜ ᱜᱮᱭᱟ ᱡᱟᱜᱮ ᱛᱷᱚ ᱤᱱᱟᱹ ᱠᱷᱚᱱ ᱟᱢᱟᱜ ᱨᱚᱡᱽᱜᱟᱨ ᱦᱚᱸ ᱩᱰᱩᱠᱚᱜ ᱛᱟᱢᱟ ᱦᱩᱲᱩᱢ ᱦᱟᱛᱟᱣᱟ ᱛᱤᱠᱤ ᱪᱟᱣᱞᱮᱭᱟᱢ ᱛᱚᱵᱮ ᱠᱤᱪᱷᱩ ᱛᱚ ᱨᱚᱡᱽᱜᱟᱨ ᱩᱰᱩᱠᱚᱜ ᱛᱟᱢᱟ ᱚᱱᱟᱛᱮ ᱟᱢᱟᱜ ᱯᱚᱨᱤᱵᱟᱨ ᱪᱟᱞᱟᱜ ᱛᱟᱢᱟ ᱚᱱᱟᱦᱚᱸ ᱟᱢᱟᱜ ᱴᱷᱤᱠ ᱵᱩᱫᱽᱫᱷᱤ ᱜᱮ ᱟᱢ ᱦᱚᱢ ᱞᱟᱹᱭᱮᱫ ᱠᱟᱱᱟ ᱦᱮᱸ ᱦᱮᱸ ᱦᱮᱸ ᱤᱧ ᱦᱚᱸ ᱚᱱᱟᱛᱮ ᱟᱲᱚᱛᱤᱧ ᱠᱷᱩᱞᱟᱹᱣ ᱠᱟᱫᱟ ᱪᱮᱠᱟᱭᱟᱢ ᱮᱱᱛᱮᱫ ᱪᱟᱥᱵᱟᱥ ᱵᱟᱝ ᱦᱩᱭᱩᱜ ᱠᱟᱱᱟ ᱞᱟᱡᱽ ᱛᱚ ᱫᱷᱟᱯᱟᱣ ᱦᱩᱭᱩᱜ ᱜᱮᱭᱟ ᱟᱫᱚ ᱡᱟᱜᱮ ᱧᱟᱢ ᱠᱟᱛᱮᱫ ᱤᱧ ᱦᱚᱸ ᱱᱚᱣᱟ ᱟᱲᱚᱛᱤᱧ ᱠᱷᱩᱞᱟᱹᱣ ᱠᱟᱜ ᱛᱮ ᱡᱟᱜᱮ ᱠᱟᱢᱟᱣ ᱦᱩᱭᱩᱜ ᱠᱟᱱ ᱛᱤᱧᱟᱹ ᱤᱱᱟᱹ ᱠᱷᱚᱱ ᱜᱮ ᱯᱚᱨᱤᱵᱟᱨ ᱪᱟᱞᱟᱜ ᱠᱟᱱᱟ ᱦᱮᱸ ᱢᱟ ᱛᱚᱵᱮ ᱮᱱᱠᱟ ᱜᱮᱞᱟᱝ ᱜᱟᱞᱢᱟᱨᱟᱣᱟ ᱟᱫᱚ ᱛᱚᱵᱮ ᱜᱟᱯᱟ ᱚᱱᱠᱟ ᱫᱚᱥ ᱵᱟᱡᱮ ᱞᱮᱠᱟ ᱦᱤᱡᱩᱜ ᱢᱮ ᱜᱟᱯᱟ ᱜᱮ ᱱᱟᱜᱼᱮᱢ ᱤᱫᱤᱭᱟ ᱦᱮᱸ ᱢᱟ ᱛᱟᱦᱞᱮ ᱦᱮᱸ ᱚᱱᱠᱟ ᱫᱚᱥ ᱵᱟᱡᱮ ᱞᱮᱠᱟ ᱫᱚᱥ ᱵᱟᱡᱮ ᱞᱮᱠᱟᱢ ᱦᱤᱡᱩᱜᱼᱟ ᱦᱮᱸ ᱦᱮᱸᱢᱟ ᱛᱟᱦᱞᱮ ᱠᱟᱴᱟᱣ ᱢᱮ